ᱱᱟᱦᱟᱜ ᱡᱩᱜᱽᱨᱮ ᱥᱳᱥᱟᱞ ᱵᱷᱤᱰᱤᱭᱳ ᱡᱟᱦᱟᱸᱞᱮᱠᱟ ᱦᱮᱡ ᱟᱠᱟᱱᱟ ᱟᱵᱚ ᱚᱱᱟ ᱛᱮᱜᱮᱵᱚᱱ ᱵᱟᱰᱟᱭ ᱫᱟᱲᱮᱭᱟᱜ ᱠᱟᱱᱟ ᱡᱟᱣ ᱥᱮᱫᱟᱭ ᱫᱚ ᱡᱟᱦᱟᱸᱨᱮ ᱪᱟᱞᱟᱣ ᱠᱟᱛᱮᱫ ᱵᱚᱱ ᱵᱟᱰᱟᱭ ᱫᱟᱲᱮᱭᱟᱜ ᱠᱟᱱᱟ ᱱᱟᱦᱟᱜ ᱱᱮᱛᱟᱨ ᱡᱩᱜᱽ ᱨᱮᱫᱚ ᱟᱵᱚ ᱱᱚᱣᱟ ᱥᱳᱥᱟᱞ ᱢᱤᱰᱤᱭᱟ ᱛᱮᱜᱮᱵᱚᱱ ᱵᱟᱰᱟᱭ ᱫᱟᱲᱮᱭᱟᱜ ᱠᱟᱱᱟ ᱡᱟᱦᱟᱸᱞᱮᱠᱟ ᱫᱤᱥᱚᱢ ᱨᱮ ᱡᱟᱦᱟᱸ ᱥᱴᱮᱥᱚᱱ ᱠᱚᱨᱮᱜᱮ ᱜᱤᱫᱽᱨᱟᱹ ᱢᱤᱫᱴᱤᱡᱼᱮ ᱟᱫᱚᱜᱼᱟᱭ ᱩᱱᱤ ᱜᱤᱫᱽᱨᱟᱹ ᱡᱟᱦᱟᱱᱟᱜ ᱨᱚᱲ ᱦᱚᱪᱚᱭ ᱞᱟᱹᱜᱤᱫ ᱠᱟᱛᱮᱫ ᱧᱩᱛᱩᱢ ᱠᱚ ᱠᱩᱞᱤᱭᱮᱭᱟ ᱟᱹᱛᱩ ᱫᱤᱥᱚᱢ ᱠᱚ ᱠᱩᱞᱤᱭᱮᱛᱮ ᱵᱷᱤᱰᱤᱭᱳ ᱠᱟᱛᱮᱫ ᱱᱚᱣᱟ ᱥᱳᱥᱟᱞ ᱢᱤᱰᱤᱭᱟ ᱨᱮᱠᱚ ᱟᱲᱟᱜ ᱠᱟᱜ ᱠᱟᱱᱛᱮ ᱩᱱᱤ ᱜᱤᱫᱽᱨᱟᱹ ᱠᱚ ᱧᱟᱢ ᱫᱟᱲᱮᱭᱟᱭ ᱠᱟᱱᱟ ᱟᱨ ᱱᱚᱣᱟ ᱟᱵᱚ ᱥᱳᱥᱟᱞ ᱢᱤᱰᱤᱭᱟ ᱫᱚ ᱟᱹᱰᱤ ᱵᱷᱟᱜᱮ ᱠᱟᱹᱢᱤᱭᱮᱫᱟᱭ ᱡᱟᱦᱟᱸᱞᱮᱠᱟ ᱡᱮᱛᱮᱭᱟᱜ ᱟᱫᱷᱟᱨ ᱯᱮᱱ ᱡᱟᱦᱟᱱᱟᱜ ᱜᱮ ᱰᱚᱠᱚᱢᱮᱱᱴᱥ ᱠᱚ ᱯᱷᱳᱴᱳ ᱠᱟᱛᱮᱫ ᱡᱟᱦᱟᱸ ᱨᱮᱵᱚᱱ ᱵᱷᱮᱡᱟ ᱫᱟᱲᱮᱭᱟᱜ ᱠᱟᱱᱟ ᱚᱱᱟᱜᱮ ᱟᱵᱚᱫᱚ ᱥᱳᱥᱟᱞ ᱢᱤᱰᱤᱭᱟ ᱵᱚᱱ ᱢᱮᱛᱟᱜᱟᱜᱼᱟ